ᱦᱮᱸ ᱦᱮᱞᱳ

ᱟᱪᱪᱷᱟ ᱟᱪᱪᱷᱟ ᱦᱮᱸ ᱦᱮᱸ ᱡᱚᱦᱟᱨ ᱡᱚᱦᱟᱨ ᱚᱱᱠᱟ ᱫᱚ ᱟᱵᱚ ᱟᱵᱚ ᱱᱚᱛᱮ ᱫᱚ ᱚᱱᱟ ᱚᱱᱟ ᱳᱰᱤᱥᱟ ᱨᱮᱫᱚ ᱩᱱᱟᱹᱜ ᱫᱚ ᱵᱟᱭ ᱞᱟᱦᱟ ᱟᱠᱟᱱᱟ ᱱᱚᱣᱟ ᱵᱟᱹᱛᱤ ᱞᱟᱛᱟᱨ ᱨᱮᱢᱟ ᱧᱩᱛ ᱜᱮ ᱢᱮᱱᱟᱜ ᱳᱰᱤᱥᱟ ᱨᱮᱫᱚ ᱩᱱᱟᱹᱜ ᱫᱚ ᱵᱟᱝ ᱱᱤᱛᱳᱜ ᱧᱮᱞ ᱢᱮ ᱚᱞ ᱪᱤᱠᱤ ᱛᱮᱢ ᱱᱤᱭᱟᱹ ᱫᱷᱟᱣ ᱚᱱᱟ ᱤᱭᱟᱹ ᱠᱚᱦᱚᱸ ᱱᱚᱰᱮ ᱥᱚᱨᱠᱟᱨ ᱦᱚᱸ ᱦᱟᱱᱮ ᱩᱱᱠᱩ ᱦᱚᱸ ᱦᱟᱱᱮ ᱫᱮᱵᱽᱱᱟᱜᱚᱨᱤ ᱛᱮᱭ ᱤᱭᱟᱹ ᱚᱞ ᱦᱚᱪᱚᱭᱮᱫ ᱠᱚᱣᱟᱭ ᱫᱮᱵᱽᱱᱟᱜᱚᱨᱤ ᱛᱮ ᱚᱱᱮ ᱪᱤᱠᱤᱛᱮ ᱵᱟᱝ ᱠᱟᱛᱮᱫ ᱦᱮᱸ ᱱᱚᱣᱟ ᱠᱚᱨᱮ ᱦᱚᱸ ᱵᱟᱭ ᱧᱮᱞᱚᱜᱚᱜ ᱠᱟᱱᱟ ᱚᱱᱟ ᱠᱚᱨᱮ ᱦᱚᱸ ᱱᱚᱣᱟ ᱠᱚᱨᱮ ᱫᱚ ᱟᱵᱚ ᱤᱭᱟᱹ ᱠᱚᱦᱚᱸ ᱠᱚ ᱚᱱᱠᱟᱱ ᱜᱮᱭᱟ ᱛᱚ ᱱᱤᱭᱟᱹ ᱠᱚᱨᱮ ᱥᱚᱨᱯᱚᱧᱡᱽ ᱠᱚ ᱪᱮᱭᱟᱨᱢᱮᱱ ᱠᱚ ᱩᱱᱠᱩ ᱠᱚᱦᱚᱸ ᱠᱚ ᱱᱟᱥᱮᱱᱟᱜ ᱠᱚ ᱵᱟᱠᱚ ᱢᱮᱱ ᱵᱟᱲᱟ ᱧᱚᱜᱟ ᱱᱚᱜᱼᱚᱸᱭ ᱤᱫᱤ ᱠᱟᱛᱮᱫ

ᱵᱟᱝᱟ ᱢᱮᱱ ᱠᱚᱫᱚ ᱢᱮᱱ ᱜᱮ ᱟᱫᱚ ᱱᱩᱠᱩ ᱦᱚᱲ ᱠᱚ ᱚᱱᱠᱟᱱ ᱫᱷᱟᱨᱟ ᱜᱮ ᱱᱩᱠᱩ ᱢᱟᱱᱮ ᱚᱱᱟᱥᱮᱫ ᱜᱮ ᱵᱟᱠᱚ ᱫᱷᱮᱭᱟᱱ ᱫᱷᱟᱨᱟ ᱟᱜ ᱠᱟᱱᱟ

ᱦᱳᱭ ᱵᱟᱠᱷᱟᱱ ᱟᱵᱚ ᱱᱚᱰᱮ ᱳᱰᱤᱥᱟ ᱨᱮ ᱤᱭᱟᱹ ᱟᱠᱟᱱᱟ ᱡᱚᱱᱢᱚ ᱠᱟᱛᱮᱫ ᱦᱚᱸ ᱡᱩᱫᱤ ᱟᱨ ᱱᱚᱰᱮ ᱵᱟᱵᱚ ᱰᱮᱵᱷᱞᱚᱯ ᱫᱟᱲᱮᱭᱟᱜᱼᱟ ᱚᱱᱟ ᱨᱮᱭᱟᱜ ᱪᱤᱠᱤ ᱨᱮᱭᱟᱜ ᱮᱱᱠᱷᱟᱱ ᱢᱟ ᱟᱹᱰᱤ ᱞᱟᱡᱟ ᱯᱟᱲᱟ ᱜᱮ ᱡᱟᱦᱟᱸ ᱞᱮᱠᱟ ᱱᱤᱛᱳᱜ ᱵᱮᱝᱜᱚᱞᱮ ᱰᱮᱵᱷᱞᱚᱯ ᱠᱟᱜᱼᱟ ᱟᱵᱚ ᱢᱟ ᱚᱱᱟ ᱛᱩᱞᱚᱱᱟ ᱨᱮᱢᱟ ᱪᱤᱞᱤ ᱦᱚᱸ ᱵᱟᱠᱚ ᱚᱱᱠᱟᱱᱟ ᱦᱳᱭ ᱱᱤᱛᱳᱜ ᱫᱚ ᱦᱩᱱᱟᱹᱝ ᱟᱵᱚ ᱫᱚ ᱩᱱᱟᱹᱜ ᱦᱮᱸ ᱦᱳᱭ ᱦᱳᱭ ᱠᱮᱡᱤ ᱠᱷᱚᱱ ᱯᱤᱡᱤ ᱡᱟᱦᱟᱸ ᱞᱮᱠᱟ ᱮᱴᱟᱜ ᱠᱚᱨᱮᱜ ᱦᱩᱭᱩᱜ ᱠᱟᱱᱟ ᱚᱱᱠᱟ ᱦᱩᱭᱩᱜ ᱫᱚᱨᱠᱟᱨ ᱵᱟᱝ ᱱᱚᱰᱮ ᱛᱚ ᱱᱚᱰᱮ ᱧᱮᱞ ᱵᱤᱱ ᱦᱟᱸᱜ ᱱᱚᱜᱼᱚᱸᱭ ᱤᱭᱟᱹ ᱨᱮᱦᱚᱸ ᱱᱚᱰᱮ ᱵᱟᱭ ᱚᱞᱚᱜᱚᱜ ᱠᱟᱱᱟ ᱦᱟᱸᱜ ᱱᱚᱰᱮ ᱡᱟᱦᱟᱸᱭ ᱜᱩᱨᱩ ᱜᱚᱢᱠᱮ ᱟᱛᱳ ᱨᱮ ᱱᱚᱰᱮ ᱦᱚᱸ ᱵᱟᱠᱚ ᱚᱞ ᱫᱟᱲᱮᱭᱟᱜ ᱠᱟᱱᱟ ᱚᱸᱰᱮ ᱥᱠᱩᱞ ᱨᱮ ᱚᱸᱰᱮ ᱦᱚᱸᱛᱚ ᱪᱤᱠᱤᱛᱮ ᱚᱱᱟ ᱢᱟ ᱟᱡᱟᱜ ᱧᱩᱛᱩᱢ ᱜᱮ ᱵᱮᱱᱟᱣ ᱠᱟᱱᱟ ᱠᱚᱢ ᱥᱮ ᱠᱚᱢ ᱪᱤᱠᱤ ᱛᱮᱦᱚᱸ ᱚᱞ ᱫᱚᱨᱠᱟᱨᱚᱜ ᱠᱟᱱᱟ ᱚᱱᱟᱫᱚ ᱚᱱᱟ ᱜᱮᱴ ᱠᱚᱨᱮ ᱦᱚᱸ ᱦᱳᱭ ᱦᱳᱭ ᱦᱳᱭ ᱦᱳᱭ ᱦᱳᱭ ᱵᱮᱥ ᱵᱟᱝ ᱚᱱᱟᱫᱚ ᱢᱮᱱ ᱦᱩᱭᱩᱜᱼᱟ

ᱦᱳᱭ ᱥᱚᱨᱯᱚᱸᱡᱽ ᱢᱮᱱ ᱦᱩᱭᱩᱜᱼᱟ ᱦᱟᱸᱜ ᱥᱚᱨᱯᱚᱸᱡᱽ ᱟᱨ ᱪᱮᱭᱟᱨᱢᱮᱱ ᱦᱚᱸ ᱢᱮᱱ ᱦᱩᱭᱩᱜᱼᱟ ᱦᱮᱸ ᱛᱩᱞᱩᱡ ᱡᱩᱫᱤ ᱵᱟᱯᱮ ᱠᱚᱨᱟᱣ ᱫᱟᱲᱮᱭᱟᱜᱼᱟ ᱮᱱᱠᱷᱟᱱ ᱫᱚ ᱪᱮᱫ ᱟᱯᱮ ᱦᱚᱸ ᱛᱟᱦᱮᱸ ᱠᱟᱛᱮᱫ ᱫᱚ ᱦᱳᱭ ᱦᱳᱭ ᱚᱱᱟ ᱢᱟ ᱵᱟᱭ ᱡᱩᱴᱟᱹᱜ ᱠᱟᱱ ᱜᱮᱭᱟ ᱦᱮᱸ ᱦᱮᱸ ᱦᱮᱸ ᱦᱮᱸ ᱴᱷᱤᱠᱼᱟ ᱴᱷᱤᱠᱼᱟ ᱚᱱᱟᱫᱚ ᱡᱳᱨ ᱦᱩᱭᱩᱜᱼᱟ ᱵᱟᱠᱷᱟᱱ ᱫᱚ ᱵᱟᱭ ᱜᱟᱱᱚᱜᱼᱟ ᱵᱟᱠᱷᱟᱱ